ᱦᱮᱸ ᱟᱵᱚ ᱞᱟᱹᱭᱼᱞᱟᱠᱪᱟᱨ ᱞᱮᱠᱟᱛᱮ ᱢᱟᱱᱟᱣ ᱠᱚᱣᱟᱵᱚᱱ ᱟᱵᱚᱣᱟᱜ ᱯᱚᱨᱚᱵᱽ ᱠᱚ ᱟᱨ ᱟᱵᱚᱣᱟᱜ ᱯᱚᱨᱚᱵᱽ ᱨᱮ ᱫᱚ ᱵᱚᱸᱜᱟᱼᱵᱩᱨᱩ ᱯᱮᱲᱟ ᱯᱟᱹᱲᱦᱟᱹ ᱠᱚᱠᱚ ᱦᱤᱡᱩᱜᱼᱟ ᱩᱱᱠᱩ ᱠᱚ ᱵᱮᱵᱚᱦᱟᱨ ᱠᱚᱣᱟ ᱚᱱᱟᱠᱚ ᱟᱨᱠᱚ ᱛᱟᱦᱮᱱᱟ ᱟᱨᱵᱚ ᱨᱟᱹᱥᱠᱟᱹᱭᱟ ᱚᱱᱟ ᱥᱟᱶᱼᱥᱟᱶᱛᱮ ᱟᱵᱚᱨᱮᱱ ᱦᱟᱲᱟᱢ ᱦᱯᱲᱟᱢ ᱠᱚ ᱡᱟᱦᱟᱸ ᱛᱤᱱᱟᱹᱜ ᱜᱮ ᱵᱚᱸᱜᱟᱼᱵᱩᱨᱩ ᱠᱚ ᱢᱮᱱᱟᱜ ᱠᱚᱣᱟ ᱩᱱᱠᱩ ᱠᱚᱵᱚ ᱪᱟᱞᱟᱠᱚᱣᱟ ᱪᱟᱞ ᱥᱟᱶᱛᱮ ᱟᱨ ᱚᱱᱟ ᱛᱟᱭᱚᱢ ᱛᱮ ᱟᱠᱚᱣᱟᱜ ᱥᱟᱨᱮᱡ ᱠᱚ ᱡᱟᱦᱟᱸ ᱛᱤᱱᱟᱹᱜ ᱜᱮ ᱛᱟᱦᱮᱱᱟ ᱚᱱᱟ ᱠᱚᱵᱚ ᱧᱩ ᱦᱟᱹᱴᱤᱧᱟ ᱟᱨ ᱱᱚᱰᱮ ᱟᱵᱚ ᱟᱠᱷᱲᱟ ᱨᱮᱫᱚ ᱠᱚ ᱮᱱᱮᱡ ᱟᱵᱚ ᱥᱮᱨᱮᱧᱟᱵᱚ ᱟᱨ ᱡᱟᱦᱟᱸ ᱛᱤᱱᱟᱹᱜ ᱜᱮ ᱟᱵᱚ ᱟᱠᱷᱲᱟ ᱨᱮ ᱵᱤᱪᱟᱹᱨ ᱠᱚ ᱦᱩᱭᱩᱜᱼᱟ ᱡᱟᱦᱟᱸ ᱛᱤᱱᱟᱹᱜ ᱜᱮ ᱠᱷᱟᱹᱯᱟᱹᱨᱤᱭᱟᱹ ᱠᱚ ᱦᱩᱭᱩᱜᱼᱟ ᱚᱱᱟ ᱟᱠᱷᱲᱟ ᱨᱮᱵᱚ ᱵᱤᱪᱟᱹᱨᱟ ᱵᱤᱪᱟᱹᱨ ᱛᱟᱞᱟᱭᱟᱵᱚ ᱚᱠᱟ ᱱᱟᱯᱟᱭ ᱠᱟᱛᱷᱟ ᱵᱟᱹᱲᱤᱡ ᱠᱟᱛᱷᱟ ᱚᱸᱰᱮ ᱵᱚ ᱛᱩᱞᱟᱹᱼᱯᱟᱹᱭᱞᱟᱹᱭᱟ ᱟᱨ ᱵᱚ ᱡᱮᱛᱮ ᱦᱚᱲ ᱥᱟᱢᱟᱝ ᱨᱮ ᱞᱟᱹᱭ ᱟᱸᱡᱚᱢ ᱟᱵᱚᱱ ᱟᱫᱚ ᱚᱱᱮ ᱚᱱᱠᱟ ᱜᱮ ᱟᱵᱚ ᱟᱠᱷᱲᱟ ᱨᱮᱫᱚ ᱢᱟᱱᱮ ᱵᱤᱪᱟᱹᱨ ᱦᱩᱭᱩᱜᱼᱟ ᱟᱨ ᱯᱚᱨᱚᱵᱽ ᱦᱤᱞᱳᱜ ᱫᱚ ᱟᱵᱚ ᱫᱚ ᱵᱚᱸᱜᱟᱼᱵᱩᱨᱩᱭᱟᱵᱚ ᱟᱨ ᱵᱚᱸᱜᱟᱼᱵᱩᱨᱩ ᱥᱟᱨᱮᱡ ᱠᱚ ᱢᱤᱫ ᱵᱟᱨ ᱯᱩᱨᱟᱹ ᱡᱟᱦᱟᱸ ᱛᱤᱱᱟᱹᱜ ᱜᱮ ᱦᱩᱭᱩᱜᱼᱟ ᱚᱱᱟ ᱠᱚᱵᱚ ᱡᱚᱢ ᱦᱟᱹᱴᱤᱧᱟ ᱟᱨ ᱟᱵᱚ ᱱᱟᱯᱟᱭ ᱨᱮᱵᱚ ᱛᱟᱦᱮᱱᱟ